ᱮᱱᱮᱡ ᱥᱮᱨᱮᱧ ᱨᱮᱭᱟᱜ ᱥᱟᱡᱟᱣ ᱫᱚ ᱥᱚᱦᱨᱟᱭ ᱯᱚᱨᱚᱵᱽ ᱨᱮ ᱡᱟᱦᱟᱸ ᱰᱟᱱᱴᱟ ᱮᱱᱮᱡ ᱦᱩᱭᱩᱜᱼᱟ ᱩᱱ ᱡᱚᱦᱚᱜ ᱜᱮ ᱵᱤᱥᱛᱤ ᱫᱚ ᱨᱟᱹᱥᱠᱟᱹ ᱵᱩᱡᱷᱟᱹᱜᱼᱟ ᱟᱨ ᱥᱟᱡᱟᱣ ᱦᱚᱸ ᱥᱟᱡᱟᱣ ᱯᱟᱲᱟᱜᱼᱟ ᱩᱱ ᱡᱚᱦᱚᱜ ᱜᱮ ᱢᱟᱱᱮ ᱚᱱᱮ ᱢᱟᱫ ᱨᱮᱭᱟᱜ ᱟᱜᱼᱥᱟᱨ ᱠᱷᱟᱸᱰᱟ ᱠᱟᱹᱯᱤ ᱮᱢᱟᱱ ᱛᱮᱢᱟᱱᱟᱜ ᱥᱟᱵ ᱠᱟᱛᱮᱫ ᱠᱚ ᱮᱱᱮᱡᱼᱟ ᱚᱱᱟ ᱠᱚ ᱤᱫᱤ ᱠᱟᱛᱮᱫ ᱟᱠᱷᱲᱟ ᱛᱮ ᱥᱮᱱ ᱠᱟᱛᱮᱫ ᱢᱤᱫ ᱫᱚ ᱦᱩᱭᱩᱜᱼᱟ ᱚᱱᱠᱟ ᱜᱮ ᱚᱱᱟ ᱢᱟ ᱟᱵᱚᱣᱟᱜ ᱟᱵᱚ ᱦᱤᱥᱟᱹᱵᱽ ᱛᱮ ᱦᱚᱲ ᱦᱤᱥᱟᱹᱵᱽ ᱛᱮᱵᱚᱱ ᱢᱟ ᱥᱟᱱᱛᱟᱲ ᱦᱤᱥᱟᱹᱵᱽ ᱛᱮᱢᱟ ᱢᱚᱬᱮ ᱢᱟᱦᱟ ᱦᱩᱭᱩᱜᱼᱟ ᱢᱩᱪᱟᱹᱫ ᱦᱤᱞᱳᱜ ᱢᱟ ᱞᱟᱜᱽᱬᱮ ᱵᱚᱱ ᱮᱱᱮᱡᱼᱟ ᱚᱱᱟ ᱞᱟᱜᱽᱬᱮ ᱮᱱᱮᱡ ᱨᱮᱦᱚᱸ ᱠᱟᱪᱟ ᱡᱷᱟᱹᱞᱟᱜ ᱛᱩᱢᱫᱟᱜ ᱴᱟᱢᱟᱠ ᱜᱷᱩᱲᱤ ᱠᱚᱨᱛᱟᱞ ᱚᱱᱟ ᱠᱚ ᱮᱢᱟᱱ ᱛᱮ ᱮᱱᱮᱡ ᱫᱚ ᱦᱩᱭᱩᱜᱼᱟ ᱟᱨ ᱟᱹᱰᱤ ᱨᱟᱹᱥᱠᱟᱹ ᱜᱮ ᱵᱩᱡᱷᱟᱹᱜᱼᱟ ᱚᱱᱟ ᱠᱚ ᱠᱷᱟᱹᱛᱤᱨ ᱜᱮ ᱚᱱᱟ ᱥᱚᱦᱨᱟᱭ ᱯᱚᱨᱚᱵᱽ ᱫᱚ ᱟᱹᱰᱤ ᱱᱟᱯᱟᱭ ᱟᱨ ᱟᱹᱰᱤ ᱢᱚᱡᱽ ᱜᱮ ᱵᱩᱡᱷᱟᱹᱜᱼᱟ ᱚᱱᱠᱟ ᱜᱮ ᱵᱟᱦᱟ ᱯᱚᱨᱚᱵᱽ ᱨᱮᱦᱚᱸ ᱥᱟᱡᱽ ᱠᱚᱫᱚ ᱢᱮᱱᱟᱜ ᱟᱠᱟᱫ ᱜᱮᱭᱟ ᱟᱫᱚ ᱟᱞᱮ ᱢᱟ ᱱᱚᱰᱮ ᱵᱟᱦᱟ ᱢᱟ ᱵᱟᱞᱮ ᱮᱱᱮᱡᱼᱟ ᱵᱟᱦᱟ ᱮᱱᱮᱡ ᱟᱹᱛᱩ ᱠᱚᱫᱚ ᱠᱚ ᱥᱟᱡᱽ ᱵᱟᱡᱚᱜ ᱠᱟᱱ ᱜᱮᱭᱟ ᱟᱞᱮ ᱫᱚ ᱠᱷᱟᱹᱞᱤ ᱵᱤᱥᱛᱤ ᱫᱚ ᱦᱟᱸᱜ ᱥᱚᱦᱨᱟᱭ ᱜᱮ ᱦᱟᱸᱜ ᱞᱮ ᱢᱟᱱᱟᱣᱟ ᱚᱱᱟ ᱠᱷᱟᱹᱛᱤᱨ ᱩᱱ ᱡᱚᱦᱚᱜᱟᱜ ᱥᱟᱢᱟᱱ ᱠᱚᱜᱮᱞᱮ ᱫᱚᱦᱚ ᱵᱟᱲᱟ ᱠᱟᱜᱼᱟ ᱟᱨ ᱚᱱᱟ ᱠᱚᱛᱮ ᱜᱮᱞᱮ ᱨᱟᱹᱥᱠᱟᱹᱜ ᱠᱟᱱᱟ ᱟᱨ ᱢᱟ ᱵᱤᱥᱛᱤ ᱢᱟ ᱵᱟᱝᱞᱮ ᱨᱟᱹᱥᱠᱟᱹ ᱫᱟᱲᱮᱭᱟᱜ ᱠᱟᱱᱟ ᱟᱨ ᱱᱚᱜᱼᱚ ᱱᱚᱝᱠᱟ ᱦᱟᱯᱛᱟ ᱯᱤᱪᱷᱩ ᱞᱟᱜᱽᱬᱮ ᱮᱱᱮᱡ ᱢᱟ ᱢᱩᱪᱟᱹᱫ ᱤᱫᱤᱭᱮᱱ ᱜᱮᱭᱟ ᱱᱮᱛᱟᱨ ᱢᱟ ᱵᱟᱝᱠᱚ ᱮᱱᱮᱡ ᱠᱟᱱᱟ ᱜᱚᱢᱦᱟ ᱨᱮᱢᱟ ᱨᱤᱸᱡᱷᱟᱹ ᱠᱚ ᱮᱱᱮᱡᱼᱟ ᱱᱮᱛᱟᱨ ᱢᱟ ᱱᱚᱣᱟ ᱟᱞᱮ ᱟᱹᱛᱩ ᱨᱮᱢᱟ ᱵᱟᱝᱞᱮ ᱮᱱᱮᱡ ᱠᱟᱱᱟ ᱚᱱᱟ ᱠᱚᱢᱟ ᱚᱱᱟ ᱠᱚᱢᱟ ᱵᱟᱝᱞᱤᱧ ᱪᱮᱫ ᱟᱠᱟᱱ ᱜᱮᱭᱟ ᱚᱱᱟ ᱠᱚᱫᱚ ᱵᱟᱝᱞᱤᱧ ᱞᱟᱹᱭ ᱫᱟᱲᱮᱭᱟᱜᱼᱟ